ᱱᱚᱝᱠᱟᱱᱟᱜ ᱦᱚᱸ ᱥᱟᱛᱟᱢ ᱢᱮᱱᱟᱜᱼᱟ ᱡᱟᱦᱟᱸ ᱫᱚ ᱟᱵᱚ ᱢᱤᱰᱤᱭᱟ ᱨᱮ ᱥᱮ ᱠᱷᱚᱵᱚᱨ ᱠᱟᱜᱚᱡᱽ ᱨᱮ ᱥᱮ ᱱᱤᱭᱩᱡᱽ ᱨᱮ ᱚᱱᱟ ᱠᱚ ᱵᱟᱵᱚᱱ ᱧᱟᱢᱟ ᱰᱷᱮᱹᱨ ᱫᱚ ᱟᱵᱚᱣᱟᱜ ᱚᱱᱟ ᱥᱟᱢᱟᱡᱤᱠ ᱤᱫᱤ ᱠᱟᱛᱮ ᱜᱮ ᱢᱤᱰᱤᱭᱟ ᱨᱮᱫᱚ ᱵᱟᱭ ᱧᱟᱢᱚᱜᱼᱟ ᱡᱮᱢᱚᱱ ᱵᱟᱯᱞᱟ ᱵᱷᱟᱸᱰᱟᱱ ᱪᱷᱟᱹᱴᱭᱟᱹᱨ ᱟᱹᱰᱤ ᱠᱤᱪᱷᱩ ᱚᱱᱠᱟᱱᱟᱜ ᱵᱷᱟᱥᱟ ᱢᱟ ᱚᱱᱟ ᱪᱮᱛᱟ ᱢᱤᱰᱤᱭᱟ ᱨᱮᱫᱚ ᱵᱟᱵᱚᱱ ᱧᱟᱢᱟ ᱪᱮᱫᱟᱜ ᱥᱮ ᱟᱵᱚᱣᱟᱜ ᱩᱱᱟᱹᱜ ᱰᱮᱵᱷᱞᱚᱯ ᱵᱟᱹᱱᱩᱜᱼᱟ ᱰᱮᱵᱷᱞᱚᱯ ᱵᱟᱝ ᱤᱫᱤ ᱠᱷᱟᱹᱛᱤᱨ ᱛᱮ ᱟᱵᱚ ᱚᱱᱟ ᱡᱤᱱᱤᱥ ᱟᱵᱚ ᱢᱤᱰᱤᱭᱟ ᱨᱮ ᱵᱟᱵᱚᱱ ᱥᱚᱫᱚᱨ ᱫᱟᱲᱮᱭᱟᱜ ᱠᱟᱱᱟ ᱵᱟᱵᱚᱱ ᱵᱟᱲᱟᱭ ᱫᱟᱲᱮᱭᱟᱜ ᱠᱟᱱᱟ ᱚᱱᱟ ᱡᱤᱱᱤᱥ ᱠᱚᱫᱚ ᱢᱟᱨᱮ ᱢᱟᱨᱮ ᱦᱟᱯᱲᱟᱢ ᱦᱚᱲ ᱠᱚᱴᱷᱮᱱ ᱜᱮ ᱵᱟᱲᱟᱭ ᱧᱟᱢ ᱫᱟᱲᱮᱭᱟᱜᱼᱟ ᱠᱩᱠᱞᱤ ᱫᱚᱦᱚ ᱞᱮᱠᱷᱟᱱ ᱢᱟᱨᱮ ᱦᱟᱲᱟᱢ ᱠᱚᱴᱷᱮᱱ ᱥᱮ ᱵᱩᱲᱦᱤ ᱠᱚᱴᱷᱮᱱ ᱟᱛᱳ ᱛᱟᱞᱟᱨᱮ ᱡᱟᱦᱟᱸᱭ ᱢᱟᱨᱮᱼᱢᱟᱨᱮ ᱵᱩᱲᱦᱤ ᱦᱟᱲᱟᱢ ᱠᱚᱴᱷᱮᱱ ᱠᱩᱠᱞᱤ ᱫᱚᱦᱚᱭ ᱦᱩᱭᱩᱜᱼᱟ ᱪᱮᱫ ᱞᱮᱠᱟ ᱠᱚ ᱵᱷᱟᱸᱰᱟᱱᱚᱜᱼᱟ ᱪᱮᱫ ᱞᱮᱠᱟ ᱠᱚ ᱪᱷᱟᱹᱴᱭᱟᱹᱨᱚᱜᱼᱟ ᱪᱮᱫ ᱞᱮᱠᱟ ᱠᱚ ᱵᱟᱯᱞᱟᱜᱼᱟ ᱚᱱᱟ ᱡᱤᱱᱤᱥ ᱫᱚ ᱚᱸᱰᱮ ᱠᱩᱠᱞᱤ ᱫᱚᱦᱚ ᱞᱮᱠᱷᱟᱱ ᱵᱟᱲᱟᱭᱚᱜᱼᱟ ᱚᱱᱟ ᱡᱤᱱᱤᱥ ᱟᱵᱚ ᱢᱤᱰᱤᱭᱟ ᱨᱮ ᱪᱤᱠᱟ ᱵᱚᱱ ᱧᱟᱢᱟ ᱡᱩᱫᱤ ᱟᱵᱚᱜᱮ ᱵᱟᱵᱚ ᱠᱩᱠᱞᱤᱭᱟ ᱥᱮ ᱵᱟᱵᱚᱱ ᱧᱮᱞᱟ ᱵᱤᱱᱟᱹ ᱧᱮᱞ ᱛᱮᱫᱚ ᱪᱤᱠᱟᱹᱵᱚᱱ ᱫᱚᱦᱚ ᱫᱟᱲᱮᱭᱟᱜᱼᱟ ᱚᱱᱟ ᱪᱤᱠᱟᱹ ᱚᱱᱟ ᱢᱟᱲᱟᱝ ᱵᱟᱲᱟᱭ ᱦᱩᱭᱩᱜᱼᱟ ᱤᱱᱟᱹ ᱯᱚᱨ ᱚᱱᱟ ᱡᱤᱱᱤᱥ ᱜᱮ ᱟᱵᱚ ᱟᱵᱚ ᱛᱮᱜᱮ ᱚᱠᱴᱚᱨ ᱦᱩᱭ ᱟᱵᱚᱱᱟ ᱛᱚᱵᱮ ᱩᱛᱟᱹᱨ ᱜᱮ ᱚᱱᱟ ᱡᱤᱱᱤᱥ ᱟᱵᱚ ᱫᱩᱱᱭᱟᱹ ᱨᱮᱵᱚᱱ ᱥᱚᱫᱚᱨ ᱫᱟᱲᱮᱭᱟᱜᱼᱟ ᱢᱤᱰᱤᱭᱟ ᱛᱟᱞᱟᱛᱮ ᱟᱨ ᱛᱚᱵᱮ ᱩᱛᱟᱹᱨ ᱜᱮ ᱟᱵᱚᱨᱮᱱ ᱡᱟᱦᱟᱸ ᱛᱤᱱᱟᱹᱜ ᱜᱮ ᱦᱚᱲ ᱢᱮᱱᱟᱜ ᱠᱚᱣᱟ ᱯᱷᱳᱱ ᱰᱤᱡᱤᱴᱟᱞ ᱡᱟᱢᱟᱱᱟ ᱠᱟᱱᱟ ᱱᱤᱛᱚᱜ ᱫᱚ ᱚᱱᱟ ᱦᱤᱥᱟᱹᱵ ᱧᱮᱞ ᱠᱟᱛᱮᱫ ᱯᱷᱳᱱ ᱛᱮ ᱧᱮᱞ ᱠᱟᱛᱮᱫ ᱠᱚ ᱵᱟᱲᱟᱭ ᱫᱟᱲᱮᱭᱟᱜᱼᱟ ᱚᱱᱟ ᱟᱵᱚ ᱪᱤᱠᱟᱹ ᱛᱮᱵᱚᱱ ᱰᱮᱵᱷᱞᱚᱯᱼᱟ ᱚᱱᱟ ᱧᱮᱞ ᱦᱩᱭᱩᱜᱼᱟ ᱚᱱᱟ ᱡᱤᱱᱤᱥ ᱠᱚᱜᱮ ᱱᱤᱛᱚᱜ ᱫᱚ ᱟᱹᱛᱩ ᱛᱟᱞᱟᱨᱮ ᱵᱟᱭ ᱧᱟᱢᱚᱜ ᱠᱟᱱ ᱛᱮᱜᱮ ᱟᱵᱚ ᱱᱤᱡᱮ ᱛᱮᱜᱮ ᱵᱟᱲᱟᱭ ᱦᱩᱭ ᱟᱵᱚᱱᱟ ᱟᱨ ᱚᱱᱟᱠᱚ ᱟᱯᱞᱳᱰ ᱦᱩᱭ ᱟᱵᱚᱱᱟ ᱧᱮᱞ ᱦᱩᱭ ᱟᱵᱚᱱᱟ ᱪᱮᱫ ᱞᱮᱠᱟ ᱵᱟᱯᱞᱟᱜ ᱠᱟᱱᱟ ᱠᱚ ᱪᱮᱫ ᱞᱮᱠᱟ ᱪᱷᱟᱹᱴᱭᱟᱹᱨᱚᱜ ᱠᱟᱱᱟ ᱠᱚ ᱢᱟᱨᱮ ᱢᱟᱨᱮ ᱡᱤᱱᱤᱥ ᱡᱮᱢᱚᱱ ᱠᱩᱫᱩᱢ ᱠᱟᱹᱦᱱᱤ ᱵᱷᱮᱱᱛᱟ ᱠᱟᱛᱷᱟ ᱚᱱᱟ ᱡᱤᱱᱤᱥ ᱢᱟ ᱱᱤᱛᱚᱜ ᱵᱟᱲᱟᱭ ᱜᱮ ᱵᱟᱠᱚ ᱵᱟᱲᱟᱭᱟ ᱱᱮᱛᱟᱨ ᱦᱚ ᱢᱟ ᱪᱮᱫ ᱡᱤᱱᱤᱥ ᱠᱚ ᱛᱟᱦᱮᱸ ᱠᱟᱱ ᱛᱟᱵᱚᱱᱟ ᱟᱵᱚᱣᱟᱜ ᱵᱚᱸᱜᱟᱼᱵᱩᱨᱩ ᱠᱚ ᱢᱮᱱᱟᱜᱼᱟ ᱟᱹᱰᱤ ᱢᱟᱨᱮ ᱢᱟᱨᱮ ᱚᱱᱟ ᱡᱤᱱᱤᱥ ᱟᱵᱚ ᱫᱚ ᱵᱟᱲᱟᱭ ᱠᱟᱛᱮ ᱠᱚᱨᱟᱣ ᱦᱩᱭ ᱟᱵᱚᱱᱟ ᱥᱟᱹᱦᱤ ᱡᱤᱱᱤᱥ ᱵᱟᱲᱟᱭ ᱫᱚᱨᱠᱟᱨ ᱠᱟᱱ ᱛᱟᱵᱚᱱᱟ ᱡᱮ ᱪᱮᱫ ᱞᱮᱠᱟ ᱠᱚ ᱵᱚᱸᱜᱟᱼᱵᱩᱨᱩᱭᱟ ᱥᱮ ᱪᱮᱫ ᱞᱮᱠᱟ ᱵᱟᱝᱟ ᱱᱤᱭᱚᱢ ᱚᱱᱩᱥᱟᱨ ᱛᱮ ᱟᱵᱚ ᱫᱚ ᱚᱱᱟ ᱡᱤᱱᱤᱥ ᱵᱟᱲᱟᱭ ᱫᱚᱨᱠᱟᱨ ᱟᱵᱚᱱ ᱠᱟᱱᱟ ᱟᱨ ᱠᱚᱨᱟᱣ ᱞᱟᱹᱠᱛᱤᱭᱟᱵᱚᱱ ᱠᱟᱱᱟ ᱟᱨ ᱚᱱᱟᱠᱚ ᱡᱤᱱᱤᱥ ᱱᱤᱛᱚᱜ ᱟᱵᱚ ᱱᱤᱛᱚᱜ ᱵᱟᱲᱟᱭ ᱠᱟᱛᱮᱫ ᱚᱱᱟ ᱢᱤᱰᱤᱭᱟ ᱨᱮ ᱟᱵᱚ ᱦᱚᱸ ᱩᱫᱩᱜ ᱥᱚᱫᱚᱨ ᱫᱚᱨᱠᱟᱨ ᱠᱟᱱᱟ ᱛᱚᱵᱮ ᱩᱛᱟᱹᱨ ᱟᱵᱚᱨᱮᱱ ᱡᱟᱦᱟᱸ ᱛᱤᱱᱟᱹᱜ ᱦᱚᱲ ᱠᱚ ᱢᱮᱱᱟᱜ ᱠᱚᱫᱚ ᱡᱚᱛᱚ ᱠᱚ ᱧᱮᱞ ᱧᱟᱢᱟ ᱟᱨ ᱠᱚ ᱵᱩᱡᱷᱟᱹᱣ ᱫᱟᱲᱮᱭᱟᱜᱼᱟ